ᱱᱚᱜᱼᱚᱭ ᱥᱤᱢ ᱠᱚ ᱟᱞᱮ ᱠᱚᱫᱚᱞᱮ ᱟᱹᱥᱩᱞ ᱵᱟᱲᱟ ᱠᱚᱣᱟ ᱛᱚ ᱥᱤᱢ ᱠᱚᱦᱚᱸ ᱱᱚᱜᱼᱚᱭ ᱢᱤᱫᱼᱵᱟᱨ ᱠᱷᱩᱫᱤ ᱠᱚ ᱮᱢᱟᱱ ᱛᱮᱭᱟᱜ ᱠᱚ ᱞᱮ ᱡᱚᱢ ᱞᱮ ᱮᱢᱟᱣᱟᱠᱚᱣᱟ ᱥᱮ ᱫᱟᱠᱟ ᱥᱟᱹᱠᱲᱤ ᱠᱚᱦᱚᱸ ᱠᱚ ᱡᱚᱢᱟ ᱸ ᱚᱱᱟᱠᱚ ᱡᱚᱢ ᱡᱚᱢᱛᱮ ᱦᱟᱨᱟᱜᱼᱟᱠᱚ ᱦᱟᱨᱟᱜᱼᱟᱠᱚ ᱟᱨ ᱱᱚᱜᱼᱚᱭ ᱫᱚᱦᱚ ᱡᱟᱭᱜᱟ ᱦᱚᱸ ᱢᱤᱼᱢᱤᱫᱴᱮᱡ ᱠᱷᱩᱸᱫᱽᱲᱤ ᱛᱟᱦᱮᱱᱟ ᱚᱱᱟ ᱠᱷᱩᱸᱫᱽᱲᱤ ᱨᱮᱜᱮ ᱞᱮ ᱫᱚᱦᱚ ᱠᱚᱣᱟ ᱟᱫᱚ ᱡᱚᱠᱷᱚᱱ ᱠᱚ ᱩᱱᱠᱩ ᱠᱚ ᱦᱟᱨᱟ ᱞᱮᱱᱠᱷᱟᱡ ᱦᱟᱨᱟ ᱠᱟᱛᱮᱫ ᱟᱫᱚ ᱟᱹᱠᱷᱨᱤᱧ ᱮᱢᱟᱱ ᱨᱮᱦᱚᱸ ᱩᱱᱠᱩ ᱤᱭᱟᱹ ᱢᱟᱱᱮ ᱠᱮᱡᱤ ᱳᱡᱳᱱ ᱨᱮᱱ ᱫᱚ ᱥᱟᱲᱮ ᱪᱟᱨᱥᱚ ᱴᱟᱠᱟ ᱠᱤᱡᱤ ᱠᱚ ᱪᱟᱞᱟᱜᱼᱟ ᱟᱨ ᱱᱮᱜᱼᱮ ᱱᱤᱱᱠᱟᱹ ᱠᱟᱛᱮᱫ ᱜᱮ ᱥᱤᱢ ᱦᱚᱸ ᱞᱮ ᱟᱹᱠᱷᱨᱤᱧ ᱵᱟᱲᱟ ᱠᱚᱣᱟ ᱟᱨ ᱮᱱᱛᱮᱫ ᱚᱲᱟᱜ ᱜᱷᱟᱸᱨᱚᱡ ᱨᱮᱭᱟᱜ ᱥᱚᱝᱥᱟᱨ ᱞᱟᱹᱜᱤᱫ ᱛᱮ ᱱᱚᱣᱟ ᱠᱚ ᱟᱞᱮ ᱞᱮ ᱟᱹᱥᱩᱞ ᱠᱚᱣᱟ ᱥᱤᱢ ᱟᱫᱚ ᱩᱝᱠᱩ ᱠᱚ ᱴᱷᱮᱡ ᱠᱷᱚᱡ ᱦᱚᱸ ᱯᱚᱭᱥᱟ ᱠᱤᱪᱷᱩ ᱟᱞᱮ ᱞᱮ ᱠᱟᱢᱟᱣ ᱫᱟᱲᱮᱭᱟᱜ ᱠᱟᱱᱟ ᱱᱤᱭᱟᱹ ᱜᱮ